ᱤᱧᱟᱜ ᱫᱚ ᱤᱥᱤᱱ ᱵᱟᱥᱟᱝᱨᱮ ᱠᱚᱱᱚ ᱫᱷᱟᱨᱚᱱᱟᱜᱮ ᱵᱟᱝ ᱛᱟᱦᱮᱸ ᱠᱟᱱᱛᱤᱧᱹ ᱠᱤᱱᱛᱩ ᱮᱠᱷᱚᱱ ᱫᱚ ᱢᱟᱱᱮ ᱤᱥᱤᱱ ᱵᱟᱥᱟᱝ ᱨᱮᱫᱚ ᱟᱹᱰᱤ ᱢᱚᱡᱽ ᱟᱨ ᱟᱹᱰᱤ ᱢᱚᱡᱽᱛᱮᱧ ᱪᱮᱫ ᱟᱠᱟᱫᱟ ᱥᱮ ᱦᱚᱲᱴᱷᱮᱱ ᱞᱟᱹᱭ ᱞᱟᱹᱭᱛᱮ ᱚᱱᱮᱠᱴᱟ ᱡᱤᱱᱤᱥᱜᱮ ᱚᱵᱤᱜᱽᱜᱚᱛᱟ ᱦᱳᱭ ᱟᱠᱟᱱᱛᱤᱧᱟᱹ ᱡᱮᱢᱚᱱ ᱫᱚ ᱦᱳᱭᱳᱜ ᱠᱟᱱᱟ ᱤᱧᱫᱚ ᱯᱨᱚᱛᱷᱚᱢ ᱡᱚᱠᱷᱚᱱᱤᱧ ᱫᱟᱠᱟ ᱥᱮ ᱩᱛᱩᱭᱮᱫ ᱠᱟᱱᱛᱟᱦᱮᱱᱟᱹᱧ ᱛᱚ ᱛᱚᱠᱷᱚᱱ ᱫᱚ ᱟᱹᱰᱤ ᱟᱴᱤᱧ ᱵᱚᱛᱚᱨᱚᱜ ᱠᱟᱱ ᱛᱟᱦᱮᱸᱫᱼᱟ ᱥᱩᱱᱩᱢ ᱨᱮᱭᱟᱜ ᱪᱷᱤᱴᱠᱟᱹᱣ ᱥᱮ ᱥᱟᱰᱮ ᱵᱚᱛᱚᱨᱜᱤᱧ ᱵᱩᱡᱷᱟᱹᱣᱮᱫ ᱠᱟᱱ ᱛᱟᱦᱮᱸᱫᱼᱟ ᱡᱮ ᱡᱟᱦᱟᱱ ᱡᱤᱱᱤᱥᱮᱢ ᱠᱷᱟᱫᱽᱞᱤ ᱞᱮᱠᱷᱟᱱ ᱡᱮ ᱥᱩᱱᱩᱢ ᱯᱟᱹᱥᱤᱨᱚᱜᱼᱟ ᱛᱚ ᱚᱱᱟ ᱵᱚᱛᱚᱨ ᱛᱟᱦᱮᱸ ᱠᱟᱱᱛᱤᱧᱟᱹ ᱛᱚ ᱚᱱᱟ ᱵᱚᱛᱚᱨ ᱵᱷᱟᱸᱜᱟᱣ ᱟᱹᱭᱠᱟᱹᱛᱮ ᱟᱹᱰᱤ ᱪᱚᱴᱠᱷᱚᱱᱤᱧ ᱠᱷᱟᱫᱽᱞᱤ ᱜᱚᱫᱠᱟᱜ ᱠᱟᱱ ᱛᱟᱦᱮᱸᱫ ᱫᱤᱭᱮ ᱮᱠᱷᱚᱱ ᱫᱚ ᱟᱥᱛᱮ ᱟᱥᱛᱮ ᱛᱮ ᱚᱱᱟ ᱵᱷᱚᱭᱦᱚᱸ ᱵᱚᱛᱚᱨ ᱠᱟᱴᱟᱣᱮᱱ ᱛᱤᱧᱟᱹ ᱟᱨ ᱤᱥᱤᱱ ᱵᱟᱥᱟᱝ ᱨᱮᱭᱟᱜ ᱛᱷᱚᱲᱟ ᱚᱵᱤᱜᱚᱛᱟᱧ ᱧᱟᱢᱟᱠᱟᱫᱟ ᱡᱮᱢᱚᱱ ᱫᱚ ᱦᱳᱭᱳᱜ ᱠᱟᱱᱟ ᱡᱮ ᱦᱟᱠᱳ ᱵᱷᱟᱡᱟᱠᱚ ᱥᱮ ᱮᱢᱟᱱ ᱛᱮᱭᱟᱜ ᱵᱷᱟᱡᱟ ᱵᱷᱟᱹᱡᱤ ᱥᱮ ᱡᱮᱹᱞ ᱩᱛᱩ ᱛᱚ ᱵᱷᱟᱜᱮᱹᱜᱮ ᱮᱠᱷᱚᱱ ᱫᱚᱧ ᱪᱮᱫ ᱟᱠᱟᱫᱟ ᱟᱨ ᱡᱚᱢ ᱠᱟᱛᱮᱫ ᱦᱚ ᱵᱚᱞᱮ ᱵᱷᱟᱜᱮ ᱜᱮᱠᱩ ᱢᱮᱱᱟ